ᱟᱵᱚ ᱱᱚᱣᱟ ᱜᱚᱴᱟ ᱫᱷᱟᱹᱨᱛᱤ ᱨᱮ ᱱᱮᱛᱟᱨ ᱟᱭᱢᱟ ᱨᱚᱠᱚᱢ ᱜᱟᱹᱰᱤ ᱜᱷᱚᱲᱟ ᱠᱚᱞᱠᱟᱨᱠᱷᱟᱱᱟ ᱦᱩᱭ ᱠᱟᱛᱮ ᱟᱵᱚ ᱟᱹᱰᱤ ᱜᱮᱵᱚᱱ ᱥᱩᱵᱤᱫᱷᱟᱣ ᱟᱠᱟᱱᱟ ᱠᱤᱱᱛᱩ ᱟᱵᱚ ᱧᱮᱞ ᱞᱮᱠᱷᱟᱱ ᱵᱚᱱ ᱢᱤᱫᱥᱮᱫ ᱞᱮᱠᱟᱛᱮᱫᱚ ᱠᱷᱟᱨᱟᱯ ᱦᱚᱸ ᱢᱮᱱᱟᱜᱼᱟ ᱠᱤᱱᱛᱩ ᱟᱵᱚ ᱠᱷᱟᱨᱟᱯ ᱵᱟᱝ ᱧᱮᱞ ᱠᱟᱛᱮᱫ ᱢᱚᱡᱽ ᱥᱮᱫ ᱧᱮᱞ ᱜᱮ ᱵᱤᱥᱤ ᱵᱚᱱ ᱥᱮᱬᱟᱭᱟ ᱪᱮᱠᱟᱛᱮᱥᱮ ᱵᱟᱝ ᱟᱵᱚ ᱟᱭᱢᱟ ᱥᱩᱵᱤᱫᱷᱟ ᱦᱩᱭᱩᱜ ᱠᱟᱱᱟ ᱜᱟᱹᱰᱤᱛᱮ ᱟᱵᱚ ᱜᱷᱚᱱᱴᱟᱨ ᱯᱚᱨ ᱜᱷᱚᱱᱴᱟ ᱴᱟᱴᱠᱟᱵᱚᱱ ᱡᱟᱦᱟᱸᱛᱮ ᱥᱮᱱᱚᱜ ᱵᱚᱱ ᱢᱮᱱᱟ ᱥᱮᱱ ᱫᱟᱲᱮ ᱟᱵᱚᱱ ᱱᱚᱣᱟ ᱞᱟᱹᱜᱤᱫ ᱜᱮ ᱟᱵᱚ ᱜᱟᱹᱰᱤ ᱜᱷᱚᱲᱟᱣᱟᱜ ᱵᱟᱹᱲᱤᱡ ᱫᱚ ᱵᱟᱵᱚᱱ ᱧᱮᱞᱟ ᱵᱷᱟᱹᱜᱤ ᱜᱮᱵᱩᱱ ᱧᱮᱞᱟ ᱟᱨ ᱠᱚᱞᱠᱟᱨᱠᱷᱟᱱᱟ ᱦᱩᱭ ᱠᱟᱛᱮ ᱟᱵᱚ ᱵᱟᱹᱲᱤᱡ ᱫᱩᱦᱟᱺ ᱛᱤᱱᱟᱹᱜ ᱨᱚᱠᱚᱢ ᱚᱥᱩᱵᱤᱫᱷᱟ ᱦᱩᱭᱩᱜ ᱛᱟᱵᱚᱱᱟ ᱚᱱᱟᱠᱚ ᱵᱟᱝ ᱧᱮᱞ ᱠᱟᱛᱮ ᱟᱵᱚ ᱠᱚᱞᱠᱟᱨᱠᱷᱟᱱᱟ ᱦᱩᱭ ᱠᱟᱛᱮ ᱛᱤᱱᱟᱹᱜᱽ ᱨᱚᱠᱚᱢ ᱡᱤᱱᱤᱥ ᱥᱚᱦᱚᱡ ᱛᱮ ᱵᱮᱱᱟᱜᱼᱟ ᱛᱷᱟᱹᱨᱤ ᱪᱤᱞᱤᱱᱟᱭ ᱵᱚᱞᱚᱣ ᱠᱟᱹᱫᱤᱧᱟ ᱦᱟᱸ